ᱱᱚᱣᱟ ᱫᱮᱭᱟ ᱦᱟᱹᱥᱩ ᱫᱚ ᱟᱹᱰᱤ ᱫᱚᱱ ᱠᱷᱚᱡ ᱜᱮ ᱢᱮᱱᱟᱜ ᱛᱤᱧᱟᱹ ᱟᱨ ᱰᱟᱠᱛᱟᱨ ᱴᱷᱮᱱ ᱫᱮᱠᱷᱟᱣ ᱠᱟᱛᱮ ᱤᱧᱟᱹᱜ ᱨᱟᱱ ᱢᱩᱨᱜᱟᱹᱱ ᱠᱚ ᱡᱚᱢ ᱠᱟᱛᱮ ᱨᱮᱦᱚᱸ ᱵᱟᱝ ᱪᱟᱵᱟᱜ ᱠᱟᱱ ᱛᱤᱧᱟᱹ ᱮᱱᱛᱮ ᱨᱮᱦᱚᱸ ᱦᱟᱥᱩ ᱫᱚ ᱵᱟᱝ ᱪᱟᱵᱟᱜ ᱠᱟᱱ ᱛᱤᱧᱟᱹ ᱱᱟᱱᱟ ᱦᱩᱱᱟᱹᱨ ᱰᱟᱠᱛᱟᱨ ᱴᱷᱮᱱ ᱧᱮᱞ ᱠᱟᱛᱮ ᱪᱷᱚᱵᱤ ᱠᱚ ᱦᱩᱭᱮᱱᱟ ᱯᱷᱚᱴᱚ ᱠᱚ ᱦᱩ ᱮᱱᱟ ᱮᱱᱛᱮᱨᱮᱦᱚᱸ ᱫᱮᱭᱟ ᱦᱟᱥᱩ ᱵᱟᱝ ᱪᱟᱵᱟᱜ ᱠᱟᱱ ᱛᱤᱧᱟᱹ ᱦᱟᱥᱩᱼᱦᱟᱥᱩ ᱛᱮ ᱤᱧ ᱱᱤᱛᱳᱜ ᱪᱮᱫ ᱦᱚᱸ ᱵᱟᱹᱧ ᱠᱟᱢᱤ ᱫᱟᱲᱮᱭᱟᱜ ᱠᱟᱱᱟ ᱢᱤᱫ ᱥᱮᱡ ᱚᱲᱟᱜ ᱨᱮᱱᱟᱜ ᱠᱟᱹᱣᱰᱤ ᱦᱚᱸ ᱪᱟᱵᱟᱜ ᱠᱟᱱᱟ ᱡᱚᱢᱼᱧᱩ ᱠᱚᱦᱚᱸ ᱛᱷᱚᱲᱟ ᱴᱟᱱᱟᱼᱴᱟᱱᱤᱜ ᱠᱟᱱᱟ ᱨᱟᱱ ᱢᱩᱨᱜᱟᱹᱱ ᱦᱚᱸ ᱵᱟᱹᱧ ᱠᱤᱨᱤᱧ ᱫᱟᱲᱮᱭᱟᱜ ᱠᱟᱱᱟ ᱢᱮᱱᱠᱷᱟᱱ ᱤᱧ ᱱᱤᱛᱳᱜ ᱪᱮᱫ ᱤᱧ ᱪᱤᱠᱟᱹᱭᱟ ᱟᱫᱚ ᱟᱞᱮ ᱟᱛᱳ ᱨᱮᱱ ᱢᱤᱫ ᱦᱚᱲ ᱴᱷᱮᱱ ᱞᱟᱹᱭ ᱥᱚᱫᱚᱨ ᱠᱮᱫᱟ ᱩᱢᱤᱭ ᱢᱮᱛᱟᱫᱤᱧᱟᱹ ᱡᱮ ᱟᱵᱚ ᱴᱚᱞᱟ ᱨᱮ ᱢᱤᱫᱴᱮᱡ ᱪᱚᱯᱮ ᱦᱟᱲᱟᱢ ᱦᱮᱱᱟᱭ ᱠᱟᱫᱮᱭᱟ ᱩᱱᱤ ᱵᱟᱝᱢᱟ ᱢᱟᱞᱤᱥ ᱛᱮᱦᱚᱸᱭ ᱵᱮᱥᱮᱫ ᱠᱚ ᱛᱟᱦᱮᱸᱱᱟ ᱩᱱᱤ ᱪᱚᱯᱮ ᱦᱟᱲᱟᱢ ᱴᱷᱮᱱᱤᱧ ᱪᱟᱞᱟᱣ ᱞᱮᱱᱟ ᱤᱧᱟᱹᱜ ᱫᱮᱭᱟ ᱦᱟᱥᱩ ᱠᱩᱧ ᱞᱟᱹᱭ ᱵᱟᱲᱟᱣᱟᱫᱮᱭᱟ ᱞᱟᱹᱭ ᱠᱟᱛᱮ ᱩᱱᱤ ᱟᱭᱟᱜ ᱨᱟᱱ ᱥᱮ ᱥᱩᱱᱩᱢᱮ ᱥᱩᱱᱩᱢ ᱛᱮᱭ ᱢᱟᱹᱞᱤᱥ ᱠᱤᱫᱤᱧᱟ ᱵᱟᱨ ᱦᱟᱯᱛᱟ ᱜᱟᱱ ᱛᱚᱵᱮ ᱤᱧ ᱮᱱᱠᱟ ᱛᱮ ᱫᱮᱭᱟ ᱦᱟᱥᱩ ᱠᱚᱢ ᱦᱮᱡ ᱮᱱ ᱛᱤᱧᱟᱹ ᱯᱮ ᱦᱟᱯᱛᱟ ᱯᱩᱨᱟᱹ ᱨᱮᱫᱚ ᱱᱚᱣᱟ ᱫᱮᱭᱟ ᱦᱟᱥᱩ ᱠᱚ ᱪᱟᱵᱟᱭᱮᱱ ᱛᱤᱧᱟᱹ ᱩᱱᱤ ᱪᱚᱯᱮ ᱦᱟᱲᱟᱢ ᱴᱷᱮᱱ ᱪᱟᱞᱟᱣ ᱠᱟᱛᱮ ᱛᱚᱵᱮ ᱞᱟᱦᱟ ᱛᱮᱫᱚ ᱱᱩᱠᱩ ᱟᱵᱚ ᱨᱮᱱ ᱚᱡᱷᱟ ᱠᱚ ᱥᱮ ᱦᱚᱲ ᱠᱚ ᱴᱷᱮᱱ ᱫᱚ ᱵᱟᱹᱧ ᱯᱟᱹᱛᱭᱟᱹᱜ ᱠᱟᱱ ᱛᱟᱦᱮᱸᱜᱼᱟ ᱛᱚᱵᱮ ᱨᱟᱱ ᱜᱮ ᱨᱮᱦᱮᱫ ᱨᱟᱱ ᱛᱮᱜᱮ ᱡᱚᱛᱚ ᱠᱤᱪᱷᱩᱭ ᱵᱮᱥ ᱫᱟᱲᱮᱣᱟᱵᱚᱱᱟ